ᱚᱱᱠᱟᱱᱟᱜ ᱤᱧᱟᱹᱜ ᱥᱟᱛᱟᱢ ᱢᱮᱱᱟᱜᱼᱟ ᱪᱮ ᱚᱱᱠᱟᱱᱟᱜ ᱤᱧᱟᱹᱜ ᱩᱭᱦᱟᱹᱨ ᱢᱮᱱᱟᱜᱼᱟ ᱡᱟᱦᱟᱸ ᱤᱧ ᱟᱹᱰᱤ ᱦᱤᱫᱤᱡᱽ ᱤᱧ ᱢᱚᱱᱮᱭᱟ ᱢᱟᱱᱮ ᱤᱧ ᱡᱟᱦᱟᱸ ᱢᱮᱢᱮᱱ ᱥᱟᱱᱟᱹᱧᱟ ᱡᱟᱦᱟᱸ ᱤᱧ ᱩᱭᱦᱟᱹᱨ ᱠᱟᱜᱼᱟᱹᱧ ᱤᱧᱟᱹᱜ ᱩᱭᱦᱟᱹᱨ ᱞᱮᱠᱟᱛᱮ ᱩᱱᱠᱩ ᱚᱱᱟ ᱵᱟᱠᱚ ᱯᱩᱨᱟᱹᱣᱟ ᱥᱚᱝᱵᱤᱫᱷᱟᱱ ᱨᱮᱱᱟᱜ ᱦᱚᱠᱦᱤᱛ ᱞᱮᱠᱟᱛᱮ ᱤᱧ ᱡᱟᱦᱟᱸ ᱛᱟᱲᱟᱢ ᱥᱟᱱᱟᱹᱧᱟ ᱚᱱᱟ ᱟᱨ ᱢᱤᱫ ᱦᱚᱲ ᱵᱟᱭ ᱤᱧ ᱚᱸᱰᱮ ᱡᱟᱸᱜᱮ ᱫᱟᱨᱟᱢ ᱞᱮᱠᱟᱭ ᱛᱤᱸᱜᱩ ᱜᱚᱫᱚᱜᱼᱟ ᱡᱮᱞᱮᱠᱟ ᱡᱷᱟᱨᱠᱷᱚᱸᱰ ᱨᱮ ᱚᱞᱪᱤᱠᱤᱛᱮ ᱢᱟᱱᱮ ᱦᱚᱨ ᱫᱤᱥᱟᱹ ᱥᱮ ᱚᱞᱪᱤᱠᱤᱛᱮ ᱯᱟᱨᱢᱤᱥᱮᱱ ᱥᱮ ᱢᱟᱱᱚᱛᱮ ᱮᱢ ᱟᱠᱟᱱ ᱠᱟᱛᱮᱫ ᱨᱮᱦᱚᱸ ᱯᱨᱚᱥᱟᱥᱚᱱ ᱦᱚᱨ ᱨᱮ ᱡᱟᱹᱱᱤᱡᱽ ᱥᱮᱫᱟᱭ ᱮᱱᱠᱷᱟᱱ ᱚᱸᱰᱮ ᱦᱚᱸ ᱟᱡᱽ ᱢᱮᱱᱫᱚ ᱪᱮᱫ ᱠᱚᱢ ᱵᱮᱱᱟᱣᱟᱠᱟᱜᱼᱟ ᱩᱱᱤ ᱵᱩᱡᱷᱟᱹᱣ ᱥᱟᱱᱟᱹᱧᱟ ᱱᱚᱣᱟ ᱫᱚ ᱥᱚᱨᱠᱟᱨ ᱯᱟᱹᱦᱴᱟ ᱥᱮᱫ ᱠᱷᱚᱱᱟᱜ ᱢᱟᱱᱚᱛᱮ ᱮᱢᱟᱠᱟᱱ ᱫᱚ ᱮᱢ ᱠᱟᱛᱮᱫ ᱨᱮᱦᱚᱸ ᱩᱱᱤ ᱢᱟᱱᱮ ᱯᱷᱟᱭᱤᱱ ᱯᱮᱨᱮᱡᱽ ᱮᱢᱟᱱ ᱠᱟᱛᱟᱱ ᱠᱟᱛᱷᱟᱭ ᱢᱮᱢᱮᱱ ᱜᱮᱭᱟ ᱮᱱᱠᱷᱟᱱ ᱢᱮᱱ ᱠᱟᱛᱮᱫ ᱟᱭᱢᱟ ᱫᱷᱟᱣ ᱱᱚᱝᱠᱟ ᱢᱮᱯᱮᱱ ᱦᱩᱭᱟᱠᱟᱱᱟ ᱮᱱ ᱠᱟᱛᱮᱫ ᱨᱮᱦᱚᱸ ᱡᱤᱛᱠᱟᱹᱨ ᱟᱯᱱᱟᱨᱟᱜ ᱜᱮ ᱦᱩᱭᱟᱠᱟᱱᱟ ᱩᱱᱤ ᱡᱟᱹᱥᱛᱤ ᱵᱟᱭ ᱢᱮᱱ ᱫᱟᱲᱮ ᱠᱟᱣᱟᱜᱼᱟ ᱟᱨ ᱱᱚᱜᱼᱚ ᱱᱚᱝᱠᱟᱜᱮ ᱢᱟᱱᱮ ᱟᱹᱛᱩ ᱥᱮ ᱥᱟᱶᱛᱟ ᱠᱚᱨᱮ ᱦᱚᱸ ᱤᱧ ᱡᱟᱦᱟᱸᱧ ᱠᱷᱚᱡᱚᱜᱼᱟ ᱤᱧ ᱡᱟᱦᱟᱸ ᱡᱟᱦᱟᱸᱞᱮᱠᱟ ᱤᱧᱟᱹᱜ ᱩᱭᱦᱟᱹᱨ ᱫᱚᱦᱚ ᱥᱟᱱᱟᱹᱧᱟ ᱪᱮᱫᱟᱜ ᱥᱮ ᱚᱱᱟ ᱢᱟᱱᱮ ᱟᱹᱛᱩ ᱨᱮ ᱵᱟᱠᱚ ᱢᱟᱱᱟᱣ ᱵᱟᱛᱟᱣᱮᱜᱼᱟ ᱪᱮᱫᱞᱮᱠᱟ ᱥᱮ ᱤᱧᱫᱚ ᱢᱤᱫᱴᱟᱹᱝ ᱢᱟᱱᱮ ᱜᱮᱭᱟᱱ ᱢᱟᱱ ᱠᱟᱛᱷᱟ ᱢᱮᱢᱮᱱ ᱥᱟᱱᱟᱹᱧᱟ ᱟᱨ ᱟᱹᱛᱩ ᱠᱚᱨᱮ ᱫᱚ ᱵᱩᱞ ᱵᱷᱩᱛᱟᱹᱲ ᱠᱚ ᱥᱮ ᱱᱤᱱᱠᱟ ᱵᱟᱝ ᱯᱟᱲᱦᱟᱣᱟᱠᱟᱱ ᱠᱚ ᱦᱚᱲ ᱢᱮᱱᱟᱜ ᱠᱚᱣᱟ ᱥᱮ ᱤᱧᱦᱚᱸ ᱩᱱᱠᱩ ᱟᱠᱚᱣᱟᱜ ᱞᱮᱠᱟ ᱢᱟᱱᱮ ᱟᱯᱱᱟᱨ ᱛᱟᱲᱟᱢ ᱦᱚᱪᱚ ᱢᱮ ᱨᱮ ᱨᱮᱭᱟᱜᱼᱮ ᱠᱳᱭᱥᱤᱥ ᱠᱟᱜᱼᱟ ᱢᱤᱫᱴᱟᱹᱝ ᱵᱟᱴ ᱪᱟᱠᱟ ᱨᱮᱱ ᱦᱚᱲ ᱦᱚᱸ ᱟᱯᱱᱟᱨ ᱵᱩᱡᱷᱟᱹᱣ ᱥᱟᱱᱟᱭᱟ ᱢᱟᱱᱮ ᱩᱱᱤ ᱦᱚᱲ ᱟᱢ ᱟᱢ ᱡᱟᱦᱟᱸᱞᱮᱠᱟᱢ ᱥᱮᱪᱮᱫ ᱠᱚᱜᱼᱟ ᱥᱮ ᱩᱱᱤ ᱟᱯᱱᱟᱨ ᱞᱮᱠᱟ ᱡᱟᱦᱟᱸ ᱵᱩᱡᱷᱟᱹᱣ ᱥᱟᱱᱟᱢᱟ ᱩᱱᱤ ᱟᱡᱽ ᱩᱱᱤ ᱵᱟᱭ ᱵᱩᱡᱷᱟᱹᱜ ᱥᱟᱱᱟᱭᱟ ᱪᱮᱫᱟᱜ ᱥᱮ ᱟᱡᱽ ᱩᱱᱟᱹᱜ ᱵᱟᱭ ᱜᱟᱱᱟᱠᱟᱱᱟ ᱩᱱᱤ ᱫᱚ ᱟᱡᱽ ᱡᱟᱦᱟᱸ ᱞᱮᱠᱟᱱᱟᱜ ᱢᱮᱱᱟᱭᱟ ᱥᱮ ᱚᱱᱟ ᱞᱮᱠᱟᱜᱮ ᱟᱡᱽ ᱫᱚ ᱵᱩᱡᱷᱟᱹᱣ ᱦᱚᱪᱚ ᱠᱷᱚᱡᱚᱜᱼᱟ ᱢᱟᱱᱮ ᱟᱡᱽ ᱫᱚ ᱟᱡᱽ ᱩᱞᱴᱟᱹ ᱟᱢᱮᱭ ᱵᱩᱡᱷᱟᱹᱣ ᱢᱮ ᱞᱮᱠᱟ ᱚᱱᱠᱟ ᱟᱡᱟᱜ ᱠᱚᱥᱴᱚ ᱢᱟᱱᱮ ᱪᱮᱥᱴᱟ ᱛᱟᱦᱮᱱ ᱛᱟᱭᱟ ᱮᱱᱠᱷᱟᱱ ᱚᱱᱟᱜᱮ ᱟᱯᱱᱟᱨ ᱚᱱᱟ ᱵᱟᱭ ᱫᱚᱨᱠᱟᱨᱚᱜᱼᱟ ᱵᱷᱟᱨᱚᱛ ᱨᱮ ᱱᱤᱛᱳᱜ ᱫᱷᱟᱹᱨᱤᱪ ᱡᱮ ᱟᱯᱱᱟᱨᱮᱢ ᱥᱮᱪᱮᱫ ᱟᱠᱟᱱ ᱨᱮᱦᱚᱸ ᱮᱱᱠᱷᱟᱱ ᱟᱡᱽ ᱡᱟᱦᱟᱸᱢ ᱵᱩᱡᱷᱟᱹᱣᱮᱭᱟ ᱟᱯᱱᱟᱨ ᱫᱚ ᱩᱱᱤ ᱟᱡᱽ ᱵᱟᱭ ᱟᱸᱡᱚᱢᱟ ᱟᱡᱟᱜ ᱜᱮᱛᱟᱭ ᱟᱸᱡᱚᱢ ᱢᱮ ᱮᱱᱠᱷᱟᱱ ᱱᱚᱸᱰᱮ ᱟᱵᱚ ᱥᱟᱵᱫᱷᱟᱱᱤ ᱫᱚᱨᱠᱟᱨ ᱛᱟᱦᱮᱱ ᱠᱟᱱᱟ ᱛᱟᱦᱮᱸ ᱫᱚᱨᱠᱟᱨᱟ ᱡᱮ ᱟᱢ ᱟᱢᱟᱜ ᱠᱟᱛᱷᱟ ᱫᱚᱦᱚᱭ ᱞᱟᱹᱜᱤᱫ ᱛᱮ ᱟᱢ ᱟᱹᱰᱤ ᱫᱚ ᱢᱟᱱᱮ ᱚᱱᱟ ᱛᱟᱠ ᱧᱮᱞ ᱦᱩᱭᱩᱜᱼᱟ ᱚᱱᱟ ᱛᱟᱠ ᱧᱮᱞ ᱠᱟᱛᱮᱫ ᱜᱮ ᱢᱟᱱᱮ ᱱᱤᱡᱮᱨ ᱠᱟᱛᱷᱟ ᱫᱚ ᱫᱚᱦᱚᱭ ᱦᱩᱭᱩᱜᱼᱟ